ᱵᱚᱫᱚᱞ ᱤᱫᱤ ᱠᱟᱛᱮᱫ ᱫᱚ ᱟᱞᱮ ᱴᱚᱴᱷᱟ ᱨᱮᱫᱚ ᱨᱩᱣᱟᱹ ᱡᱚᱠᱷᱚᱡ ᱫᱟᱜ ᱟᱭ ᱛᱚᱵᱮ ᱛᱚᱭ ᱰᱩᱵᱟᱹᱭᱟ ᱫᱟᱜ ᱜᱮᱢᱟ ᱵᱟᱹᱱᱩᱜ ᱡᱮᱠᱷᱚᱱ ᱪᱟᱥ ᱯᱟᱲᱟᱜ ᱠᱟᱱᱟ ᱜᱟᱹᱪᱷᱤ ᱠᱚ ᱠᱷᱚᱨᱟ ᱫᱷᱩᱲᱤᱨᱮ ᱛᱚᱠᱷᱚᱱ ᱫᱷᱩᱲᱤᱨᱮ ᱵᱟᱫᱽ ᱵᱟᱹᱱᱩᱜᱼᱟ ᱫᱟᱜᱟᱭ ᱵᱚᱨᱥᱟ ᱵᱚᱨᱥᱟ ᱥᱳᱢᱳᱭ ᱫᱟᱜ ᱵᱟᱹᱱᱩᱜᱼᱟ ᱟᱹᱰᱤ ᱠᱚᱥᱴᱚ ᱠᱟᱛᱮᱫ ᱥᱮᱞᱳ ᱪᱟᱥ ᱠᱟᱛᱮᱫ ᱜᱟᱹᱪᱷᱤ ᱠᱚ ᱟᱯᱷᱚᱨᱮᱫ ᱠᱟᱱᱟ ᱥᱮᱞᱚ ᱫᱤᱭᱮ ᱠᱚ ᱪᱟᱥᱮᱫ ᱠᱟᱱᱟ ᱠᱚᱥᱴᱚ ᱠᱟᱛᱮᱫ ᱚᱱᱟᱦᱚᱸ ᱟᱵᱟᱨ ᱛᱮᱹᱡᱳ ᱠᱚ ᱡᱚᱢ ᱮᱫᱟ ᱛᱮᱹᱡᱳ ᱡᱚᱢ ᱠᱟᱛᱮᱫ ᱟᱵᱟᱨ ᱵᱮᱹᱞᱮᱹ ᱡᱚᱠᱷᱚᱱ ᱦᱳᱲᱳᱜ ᱠᱟᱱᱟ ᱡᱟᱦᱟᱸ ᱞᱮᱠᱟᱛᱮ ᱛᱚᱠᱷᱚᱱ ᱟᱵᱟᱨ ᱫᱟᱜ ᱮᱫᱟ ᱛᱟᱦᱚᱞᱮ ᱵᱮᱹᱞᱮᱹ ᱦᱳᱲᱳ ᱱᱚᱥᱴᱚᱜ ᱠᱟᱱᱟ ᱪᱟᱹᱥᱤᱭᱟᱜ ᱮᱵᱟᱨ ᱪᱤᱠᱟᱛᱮ ᱪᱟᱹᱥᱤ ᱛᱟᱦᱚᱞᱮ ᱠᱚ ᱫᱟᱨᱟ ᱢᱟ ᱱᱤᱭᱟ ᱟᱹᱰᱤ ᱠᱚᱥᱴᱚ ᱠᱟᱛᱮᱫ ᱠᱚ ᱨᱟᱠᱟᱵᱮᱫ ᱠᱟᱱᱟ ᱦᱚᱭ ᱵᱷᱟᱨᱰᱳ ᱦᱚᱭ ᱫᱟᱜ ᱦᱤᱡᱩᱜ ᱠᱟᱱᱟ ᱦᱚᱭ ᱫᱟᱨᱟᱭ ᱚᱱᱟ ᱠᱚ ᱡᱟᱹᱨᱤ ᱠᱟᱛᱮᱫ ᱪᱟᱹᱥᱤ ᱟᱹᱰᱤ ᱞᱮᱠᱟᱱ ᱠᱚᱥᱴᱚ ᱠᱟᱛᱮᱫ ᱠᱚ ᱪᱟᱥᱚᱜ ᱠᱟᱱᱟ ᱡᱟᱦᱟᱸ ᱞᱮᱠᱟ ᱛᱮᱜᱮ ᱠᱚ ᱪᱟᱥᱮᱫ ᱠᱷᱟᱱ ᱫᱟᱜ ᱵᱟᱠᱚ ᱧᱟᱢ ᱮᱫᱟ ᱫᱟᱜ ᱠᱚ ᱧᱟᱢᱮᱫ ᱠᱷᱟᱱ ᱵᱮᱹᱞᱮᱹ ᱦᱳᱲᱳ ᱵᱟᱠᱚ ᱧᱟᱢ ᱮᱫᱟ ᱚᱱᱠᱟᱛᱮ ᱪᱟᱹᱥᱤ ᱟᱹᱰᱤ ᱠᱚᱥᱴᱚ ᱠᱟᱛᱮᱫ ᱠᱚ ᱴᱮᱠᱟᱣ ᱫᱟᱨᱟᱢᱮᱫ ᱠᱟᱱᱟ ᱱᱤᱭᱟᱹ ᱫᱚ